ᱦᱮᱸ ᱱᱤᱭᱟᱹ ᱠᱤ ᱢᱳᱵᱟᱭᱤᱞ ᱫᱚᱠᱟᱱ ᱠᱟᱱᱟ ᱤᱧ ᱢᱤᱛᱟ ᱦᱟᱸᱥᱫᱟᱧ ᱞᱟᱹᱭᱮᱫᱟ ᱠᱚᱸᱫᱟᱭᱯᱩᱨ ᱠᱷᱚᱱ ᱤᱧ ᱢᱤᱫᱴᱮᱱ ᱢᱳᱵᱟᱭᱤᱞ ᱦᱟᱛᱟᱣ ᱠᱮᱭᱟ ᱛᱚ ᱪᱮᱫᱠᱚ ᱪᱮᱫᱠᱚ ᱢᱳᱵᱟᱭᱤᱞ ᱢᱮᱱᱟᱜᱼᱟ ᱠᱟᱹᱴᱤᱡᱮᱢ ᱞᱟᱹᱭ ᱞᱮᱠᱷᱟᱱ ᱡᱟᱹ ᱠᱟᱹᱴᱤᱡ ᱮᱠᱴᱩ ᱥᱚᱥᱛᱟ ᱧᱚᱜ ᱨᱮᱭᱟᱜ ᱡᱟᱦᱟᱱ ᱯᱷᱳᱱ ᱢᱟᱱᱮ ᱵᱷᱟᱹᱜᱮ ᱠᱚᱣᱟᱞᱤᱴᱤ ᱢᱮᱱᱟᱜᱼᱟ ᱚᱱᱠᱟᱱᱟᱜ ᱢᱤᱫᱴᱮᱱ ᱧᱩᱛᱩᱢ ᱞᱟᱹᱭᱢᱮ

ᱦᱮ ᱚᱱᱟᱜᱤᱧ ᱞᱟᱹᱭᱮᱫᱠᱟᱱ ᱛᱟᱦᱮᱱᱟ ᱡᱮ ᱤᱧ ᱛᱚᱵᱮ ᱠᱟᱹᱴᱤᱡ ᱫᱟᱢ ᱱᱤᱭᱮ ᱯᱚᱵᱞᱮᱢ ᱠᱟᱱ ᱛᱤᱧᱟ ᱫᱚ ᱪᱮᱫ ᱤᱧ ᱪᱤᱠᱟᱹᱭᱟ ᱛᱚᱵᱮ ᱩᱱᱟᱹᱜ ᱫᱟᱢ ᱨᱮᱭᱟᱜ ᱫᱚ ᱵᱟᱹᱧ ᱦᱟᱛᱟᱣ ᱫᱟᱲᱮᱜ ᱠᱟᱱᱟ ᱟᱫᱚ ᱚᱱᱟ ᱜᱮᱛᱚ ᱪᱮᱫᱼᱤᱧ ᱪᱤᱠᱟᱹᱭᱟ ᱚᱱᱟ ᱫᱟᱢ ᱱᱤᱭᱮᱜᱮ ᱠᱟᱹᱴᱤᱡ ᱯᱚᱵᱞᱮᱢ ᱛᱤᱧ ᱫᱤᱭᱮ ᱮᱠᱴᱩ ᱠᱚᱢ ᱧᱚᱜ ᱞᱮᱠᱷᱟᱱ ᱦᱩᱭᱠᱚᱜᱼᱟ ᱫᱤᱭᱮ ᱟᱢᱟᱢᱼᱢᱟ ᱡᱚᱛᱚ ᱠᱤᱪᱷᱩ ᱢᱟ ᱠᱩᱥᱤ ᱢᱟᱧ ᱠᱩᱥᱤ ᱟᱛᱟᱢ ᱠᱟᱱᱜᱮ ᱡᱟ ᱠᱤᱪᱷᱩᱢ ᱞᱟᱹᱭ ᱠᱮᱫᱟ ᱟᱫᱚ ᱠᱟᱹᱴᱤᱡ ᱢᱟᱱᱮ ᱫᱟᱢ ᱱᱤᱭᱟᱹᱜᱮ ᱥᱩᱫᱩᱧ ᱯᱚᱵᱞᱮᱢᱚᱜ ᱠᱟᱱᱟ ᱚᱱᱟ ᱛᱷᱚᱲᱟ ᱡᱩᱫᱤ ᱠᱚᱢᱞᱮᱱ ᱛᱤᱧ ᱠᱷᱟᱱ ᱜᱮ ᱦᱩᱭ ᱠᱚᱜᱼᱟ ᱠᱩᱥᱤᱭᱟᱜ ᱠᱟᱱ ᱜᱮᱭᱟᱹᱧ ᱚᱱᱟ ᱥᱮᱴ ᱜᱮ ᱟᱫᱚ ᱪᱮᱫᱼᱮᱢ ᱞᱟᱹᱭᱫᱟ ᱠᱚᱢᱚᱜᱼᱟ ᱥᱮ ᱵᱟᱝ ᱠᱚᱢᱚᱜᱼᱟ ᱛᱟᱦᱚᱞᱮ ᱰᱤᱥᱠᱟᱣᱩᱱᱴ ᱠᱟᱛᱮ ᱛᱤᱱᱟᱹᱜ ᱯᱟᱲᱟᱜ ᱛᱤᱧᱟ

ᱚᱱᱟᱜᱮ ᱛᱚᱵᱮᱠᱷᱟᱱ ᱫᱚ ᱛᱚᱵᱮᱠᱷᱟᱱ ᱫᱚ ᱚᱱᱟᱜᱤᱧ ᱠᱚᱲᱟᱣ ᱚᱱᱟᱜᱤᱧ ᱦᱟᱛᱟᱣᱟ ᱛᱚᱵᱮᱠᱷᱟᱱ ᱫᱚ ᱴᱷᱤᱠ ᱟᱪᱷᱮ ᱯᱚᱭᱥᱟ ᱠᱚᱧ ᱡᱚᱜᱟᱲ ᱠᱟᱜᱼᱜᱮ ᱱᱤᱛᱚᱝ ᱫᱚ ᱦᱟᱛᱨᱮᱫᱚ ᱵᱟᱹᱱᱩᱜ ᱟᱠᱟᱫᱟ ᱫᱤᱭᱮ ᱛᱚᱵᱮᱠᱷᱟᱱ ᱫᱚᱧ ᱧᱮᱞ ᱞᱮᱜᱮ ᱯᱚᱭᱥᱟ ᱛᱮᱛᱤᱧ ᱡᱚᱜᱟᱲᱟᱦᱟᱸᱜ ᱤᱱᱟᱹ ᱞᱟᱦᱟᱨᱮ ᱦᱟᱸᱜ ᱤᱧ ᱯᱷᱚᱱᱟᱢᱟ ᱡᱮᱧ ᱪᱟᱞᱟᱜ ᱠᱟᱱᱟ ᱢᱮᱱᱛᱮ ᱠᱷᱚᱵᱚᱨᱤᱧ ᱮᱢᱟᱢᱟ ᱡᱚᱠᱷᱚᱱᱮᱢ ᱟᱹᱜᱩ ᱨᱮᱰᱤ ᱠᱟᱜᱼᱟᱢ ᱴᱷᱤᱠ ᱟᱪᱷᱮ ᱛᱚᱵᱮᱫᱚ ᱤᱱᱠᱟᱹ ᱜᱮ ᱫᱚᱦᱚᱭ ᱤᱫᱟᱹᱧ